ᱟᱵᱚ ᱫᱤᱥᱚᱢ ᱨᱮ ᱵᱤᱡᱽᱞᱤ ᱵᱟᱝ ᱛᱟᱦᱮᱸ ᱞᱮᱱᱠᱷᱟᱡ ᱢᱟᱱᱮ ᱪᱮᱫ ᱜᱮ ᱵᱟᱵᱚᱱ ᱠᱟᱹᱢᱤ ᱫᱟᱲᱮᱜ ᱠᱟᱱᱟ ᱠᱟᱹᱢᱤ ᱵᱚᱞᱛᱮ ᱫᱚ ᱱᱚᱜᱼᱚᱭ ᱠᱚᱢᱯᱤᱭᱩᱴᱟᱨ ᱪᱟᱞᱟᱜ ᱠᱟᱱᱟ ᱵᱤᱡᱽᱞᱤ ᱤᱱᱟᱹ ᱠᱟᱛᱮ ᱟᱨ ᱯᱷᱳᱱ ᱠᱩᱡ ᱪᱟᱨᱡᱽ ᱫᱟᱵᱚᱱ ᱟᱨ ᱳᱭ ᱱᱮᱛᱟᱨ ᱫᱚ ᱡᱚᱛᱚᱜᱮ ᱵᱚᱱ ᱵᱤᱡᱽᱞᱤ ᱜᱮᱵᱚᱱ ᱵᱮᱵᱚᱦᱟᱨ ᱫᱟ ᱪᱮᱫᱟᱜ ᱥᱮ ᱡᱟᱦᱟᱸ ᱱᱚᱜᱼᱚᱭ ᱪᱟᱥᱼᱵᱟᱥ ᱫᱟᱵᱚ ᱛᱚᱠᱷᱚᱱ ᱦᱚᱸ ᱥᱟᱵᱽᱢᱟᱨᱥᱟᱞ ᱠᱚᱨᱮᱜ ᱵᱤᱡᱽᱞᱤ ᱪᱟᱞᱟᱜ ᱠᱟᱱᱟ ᱪᱮᱫᱟᱜ ᱥᱮ ᱚᱱᱟᱛᱮ ᱫᱟᱜ ᱵᱚ ᱨᱟᱠᱟᱵ ᱫᱟ ᱟᱨ ᱱᱮᱛᱟᱨ ᱫᱚ ᱢᱟᱱᱮ ᱟᱹᱰᱤ ᱯᱨᱚᱵᱞᱮᱢ ᱠᱟᱱ ᱜᱮᱭᱟ ᱵᱟᱝ ᱛᱟᱦᱮᱱ ᱠᱟᱱ ᱠᱷᱟᱡ ᱵᱤᱡᱽᱞᱤ ᱢᱤᱫᱫᱤᱱ ᱵᱟᱝ ᱛᱟᱦᱮᱸ ᱞᱮᱱᱠᱷᱟᱡ ᱜᱮ ᱚᱠᱟᱨᱮ ᱥᱟᱵᱽᱢᱟᱨᱥᱟᱞ ᱨᱮ ᱫᱟᱜ ᱵᱟᱵᱚ ᱨᱟᱠᱟᱵ ᱫᱟᱲᱮᱭᱟᱜᱼᱟ ᱚᱛ ᱠᱷᱚᱱ ᱟᱨ ᱯᱷᱳᱱ ᱠᱚᱨᱮ ᱪᱟᱨᱡᱽ ᱪᱟᱵᱟ ᱞᱮᱱᱠᱷᱟᱡ ᱵᱟᱵᱚ ᱪᱟᱨᱡᱽ ᱫᱟᱲᱮᱜᱼᱟ ᱟᱨ ᱵᱟᱵᱚ ᱪᱟᱨᱡᱽ ᱫᱟᱲᱮᱜ ᱛᱮ ᱟᱹᱰᱤ ᱚᱥᱩᱵᱤᱫᱟ ᱜᱮ ᱦᱩᱭᱩᱜᱼᱟ ᱚᱠᱚᱭ ᱥᱟᱶᱜᱮ ᱵᱟᱵᱚ ᱨᱚᱲ ᱧᱟᱢᱟ ᱟᱨ ᱥᱮᱨᱮᱧ ᱠᱩᱡ ᱦᱚᱸ ᱵᱟᱵᱚ ᱟᱸᱡᱚᱢ ᱧᱟᱢᱟ ᱥᱮ ᱡᱟᱦᱟᱱᱟᱜ ᱵᱳᱭ ᱠᱩᱡ ᱦᱚᱸ ᱵᱟᱵᱚᱱ ᱧᱮᱞ ᱫᱟᱲᱮᱭᱟᱜᱼᱟ ᱵᱟᱵᱚᱱ ᱧᱮᱞ ᱫᱟᱲᱮᱭᱟᱜ ᱠᱟᱱᱟ ᱟᱨ ᱡᱟᱦᱟᱸᱭ ᱫᱚ ᱥᱟᱦᱟᱱ ᱥᱟᱠᱟᱢ ᱵᱟᱠᱚ ᱧᱟᱢ ᱜᱮᱭᱟ ᱩᱱᱠᱩ ᱦᱚᱸ ᱱᱚᱜᱼᱚᱭ ᱵᱤᱡᱽᱞᱤ ᱛᱮᱜᱮ ᱠᱚ ᱫᱟᱠᱟ ᱩᱛᱩᱭᱮᱜᱼᱟ ᱟᱨ ᱵᱤᱡᱽᱞᱤ ᱵᱟᱝ ᱛᱟᱦᱮᱸ ᱞᱮᱱᱠᱷᱟᱡ ᱟᱵᱚ ᱫᱤᱥᱚᱢ ᱨᱮ ᱯᱩᱨᱟᱹ ᱧᱩᱛᱟᱹᱛ ᱛᱟᱦᱮᱸ ᱠᱚᱜᱼᱟ ᱟᱨ ᱱᱤᱛᱚᱝ ᱫᱚ ᱟᱭᱢᱟ ᱠᱤᱪᱷᱩ ᱜᱮ ᱢᱟᱱᱮ ᱵᱤᱡᱽᱞᱤ ᱠᱷᱟᱹᱛᱤᱨ ᱛᱮ ᱪᱟᱞᱟᱜ ᱠᱟᱱᱟ ᱱᱚᱜᱼᱚᱭ ᱯᱷᱮᱱ ᱦᱟᱣᱟ ᱩᱫᱽᱜᱟᱹᱨ ᱫᱤᱱ ᱯᱷᱮᱱ ᱪᱟᱞᱟᱜ ᱠᱟᱱᱟ ᱮ ᱥᱤ ᱪᱟᱞᱟᱜ ᱠᱟᱱᱟ ᱟᱨ ᱵᱤᱡᱽᱞᱤ ᱵᱟᱝ ᱛᱟᱦᱮᱸ ᱞᱮᱱᱠᱷᱟᱡ ᱵᱟᱝ ᱪᱟᱞᱟᱣ ᱠᱚᱜ ᱜᱮᱭᱟ ᱟᱫᱚ ᱵᱤᱡᱽᱞᱤ ᱦᱮᱱᱟᱜ ᱛᱮ ᱟᱹᱰᱤ ᱵᱮᱥ ᱜᱮ ᱢᱮᱱᱟᱜᱼᱟ ᱟᱵᱚ ᱫᱤᱥᱚᱢ ᱦᱚᱸ ᱵᱟᱝ ᱛᱟᱦᱮᱸ ᱞᱮᱱᱠᱷᱟᱡ ᱵᱮᱥ ᱵᱟᱝ ᱦᱩᱭ ᱠᱚᱜᱼᱟ ᱟᱨ ᱦᱚᱲ ᱱᱚᱰᱮ ᱤᱱᱵᱷᱟᱨᱴᱟᱨ ᱫᱚ ᱵᱟᱠᱚ ᱵᱮᱵᱚᱦᱟᱨ ᱜᱮᱭᱟ ᱵᱟᱹᱱᱩᱜᱼᱟ